ᱦᱳᱲᱳ ᱪᱟᱥ ᱱᱚᱣᱟ ᱨᱮᱭᱟᱜ ᱪᱟᱨᱟ ᱫᱚ ᱪᱳᱫᱽᱫᱳ ᱠᱷᱚᱱ ᱠᱩᱲᱤ ᱫᱤᱱ ᱵᱷᱤᱛᱨᱤ ᱨᱮ ᱚᱢᱚᱱᱚᱜᱼᱟ ᱱᱚᱣᱟ ᱪᱳᱫᱫᱳ ᱠᱷᱚᱱ ᱠᱩᱲᱤ ᱫᱤᱱ ᱨᱮᱭᱟᱜ ᱱᱚᱣᱟ ᱪᱟᱨᱟ ᱫᱚ ᱚᱱᱟ ᱫᱤ ᱥᱨᱤ ᱯᱚᱫᱽᱫᱷᱚᱛᱤ ᱛᱮᱦᱚᱸ ᱪᱟᱥ ᱜᱟᱱᱚᱜᱼᱟ ᱚᱱᱟ ᱫᱚ ᱢᱤᱫ ᱢᱚᱠᱟ ᱥᱟᱹᱜᱤᱧ ᱥᱟᱸᱜᱤᱧ ᱨᱚᱦᱚᱭ ᱞᱮᱠᱷᱟᱱ ᱦᱳᱭᱳᱜᱼᱟ ᱟᱨ ᱚᱱᱟ ᱪᱟᱥ ᱚᱱᱟ ᱫᱚ ᱟᱹᱰᱤ ᱢᱚᱸᱡ ᱟᱭᱢᱟ ᱡᱷᱟᱲᱚᱜᱼᱟ ᱢᱤᱫᱴᱟᱱ ᱠᱷᱚᱱᱜᱮ ᱟᱭᱢᱟ ᱦᱩᱲᱩ ᱦᱩᱭᱩᱜᱼᱟ ᱟᱨ ᱱᱚᱣᱟ ᱪᱟᱥ ᱫᱚ ᱱᱚᱣᱟ ᱯᱮ ᱢᱟᱥ ᱨᱮᱭᱟᱜ ᱪᱟᱥ ᱠᱟᱱᱟ ᱱᱚᱣᱟ ᱯᱮ ᱢᱟᱥ ᱵᱷᱤᱛᱨᱤ ᱨᱮᱜᱮ ᱱᱚᱣᱟ ᱦᱩᱲᱩ ᱫᱚ ᱵᱤᱞᱤ ᱥᱟᱹᱛᱟᱹᱜᱼᱟ ᱟᱨ ᱟᱨ ᱯᱮ ᱢᱟᱥ ᱵᱷᱤᱛᱨᱤ ᱨᱮᱜᱮ ᱵᱤᱞᱤ ᱥᱟᱹᱛ ᱠᱟᱛᱮᱫ ᱤᱨ ᱠᱟᱛᱮᱫ ᱟᱸᱴᱤ ᱠᱟᱛᱮᱫ ᱱᱚᱣᱟ ᱦᱩᱲᱩ ᱫᱚ ᱨᱟᱠᱟᱵ ᱜᱟᱱᱚᱜᱼᱟ